ᱦᱮᱸ ᱟᱢ ᱫᱚ ᱠᱳᱪ ᱢᱚᱦᱟᱥᱚᱭ ᱜᱚᱢᱠᱮᱢ ᱞᱟᱹᱭ ᱮᱫ ᱠᱟᱱᱟ ᱦᱮᱸ ᱡᱚᱸᱦᱟᱨ ᱜᱮ ᱜᱚᱢᱠᱮ ᱤᱧ ᱫᱚ ᱜᱳᱥᱟᱞ ᱰᱟᱝᱜᱟ ᱠᱷᱚᱱᱤᱧ ᱞᱟᱹᱭ ᱫᱟ ᱤᱧᱟᱹᱜ ᱫᱚ ᱤᱧᱟᱹᱜ ᱫᱚ ᱥᱳᱢᱱᱟᱛᱷ ᱛᱤᱧ ᱧᱩᱛᱩᱢ ᱟᱫᱚ ᱦᱮ ᱟᱯᱮᱭᱟᱜ ᱮᱠᱟᱰᱮᱢᱤᱠ ᱵᱟᱵᱚᱫ ᱛᱮ ᱟᱹᱰᱤ ᱧᱮᱞ ᱠᱤᱫᱟᱹᱧ ᱠᱤᱪᱷᱩ ᱜᱟᱱ ᱪᱷᱚᱵᱤ ᱵᱚᱱᱫᱷᱩ ᱠᱚᱴᱷᱮᱡ ᱵᱚᱱᱫᱷᱩ ᱠᱚᱠᱚ ᱞᱟᱹᱭ ᱟᱹᱧ ᱠᱟᱱᱟ ᱟᱯᱮ ᱮᱠᱟᱰᱮᱢᱤ ᱨᱮ ᱠᱳᱪᱤᱝ ᱯᱮ ᱮᱢᱟ ᱠᱚᱣᱟ ᱚᱱᱟ ᱦᱚᱛᱮᱜ ᱛᱮ ᱩᱱᱠᱩ ᱴᱷᱮᱱ ᱠᱷᱚᱡ ᱱᱟᱢᱵᱟᱨ ᱦᱟᱛᱟᱣ ᱠᱟᱛᱮᱜ ᱟᱢ ᱥᱟᱶᱛᱮᱧ ᱡᱳᱜᱟᱡᱳᱜᱟ ᱡᱳᱜ ᱠᱮᱫᱟ ᱟᱫᱚ ᱤᱧᱟᱹᱜ ᱢᱮᱱᱟᱜ ᱫᱚ ᱛᱟᱸᱦᱮ ᱠᱟᱱᱟ ᱤᱧᱟᱹᱜ ᱦᱚᱸ ᱟᱹᱰᱤ ᱟᱸᱴ ᱤᱪᱪᱷᱟᱹ ᱢᱮᱱᱟᱜ ᱛᱤᱧᱟ ᱯᱷᱩᱴᱵᱚᱞ ᱜᱟᱛᱮᱜ ᱨᱮᱱᱟᱜ ᱯᱷᱩᱴᱵᱚᱞ ᱠᱚᱧ ᱮᱱᱮᱡ ᱜᱮᱭᱟ ᱛᱳ ᱟᱯᱮᱭᱟᱜ ᱮᱠᱟᱰᱮᱢᱤᱨᱮ ᱤᱧᱦᱚᱸ ᱠᱳᱪᱤᱝ ᱪᱟᱞᱟᱜ ᱥᱟᱱᱟᱧ ᱠᱟᱱᱟ ᱟᱫᱚ ᱚᱱᱟ ᱞᱟᱹᱜᱤᱫ ᱜᱤᱧ ᱯᱷᱳᱱ ᱠᱟᱜ ᱢᱮᱭᱟ ᱫᱤᱭᱮ ᱟᱯᱮᱭᱟᱜ ᱠᱳᱪᱤᱝ ᱥᱮᱱᱴᱟᱨ ᱛᱮ ᱡᱚᱫᱤᱧ ᱪᱟᱞᱟᱜ ᱠᱷᱟᱱ ᱪᱮᱫ ᱪᱮᱫ ᱠᱚ ᱞᱟᱜᱟᱜ ᱛᱤᱧᱟ ᱯᱷᱚᱨᱢ ᱞᱟᱹᱭ ᱤᱧ ᱠᱷᱟᱡ ᱟᱹᱰᱤ ᱵᱷᱟᱜᱤ ᱦᱩᱭ ᱠᱚᱜᱼᱟ

ᱵᱟᱝ ᱴᱷᱤᱠ ᱜᱮᱭᱟ ᱟᱨ ᱤᱧ ᱞᱟᱹᱭ ᱮᱫ ᱛᱟᱸᱦᱮᱱᱟ ᱯᱷᱤᱥ ᱛᱟᱦᱞᱮ ᱪᱮᱫ ᱞᱮᱠᱟ ᱯᱮ ᱦᱟᱛᱟᱣᱟ ᱪᱮᱫ ᱜᱚᱢᱠᱮ ᱟᱯᱮ ᱮᱠᱟᱰᱮᱢᱤ ᱨᱮᱫᱚ ᱫᱤᱱᱟᱹᱢ ᱦᱤᱞᱳᱜ ᱜᱮ ᱠᱳᱪᱤᱝ ᱦᱩᱭᱩᱜᱼᱟ ᱥᱮ ᱥᱚᱯᱛᱟᱨᱮ ᱵᱟᱨᱫᱤᱱ ᱜᱟᱱ ᱱᱚᱝᱠᱟ

ᱥᱮᱛᱟᱜ ᱪᱷᱚᱴᱟ ᱠᱷᱚᱱᱟᱜ ᱱᱚᱴᱟ ᱴᱷᱤᱠ ᱜᱮᱭᱟ ᱜᱳᱢᱠᱮ ᱛᱟᱦᱞᱮ ᱤᱧ ᱦᱮᱸ ᱚᱱᱟᱜᱤᱧ ᱢᱮᱱ ᱮᱫ ᱛᱟᱸᱦᱮᱱ

ᱴᱷᱤᱠ ᱜᱮᱭᱟ ᱛᱟᱦᱞᱮ ᱦᱮᱸ ᱴᱷᱤᱠ ᱜᱮᱭᱟ ᱜᱚᱢᱠᱮ